ᱯᱷᱟᱹᱜᱩᱱ ᱟᱴᱷ ᱛᱟᱹᱨᱤᱠᱷ ᱨᱮ ᱵᱟᱦᱟ ᱛᱟᱞᱮ ᱟᱸᱜᱷᱟᱲ ᱫᱚᱥ ᱛᱟᱹᱨᱤᱠᱷ ᱨᱮ ᱡᱟᱱᱛᱷᱟᱲ ᱥᱚᱦᱨᱟᱭ ᱯᱚᱸᱪᱤᱥ ᱨᱮ ᱥᱚᱦᱨᱟᱭ ᱛᱟᱞᱮ ᱟᱨ ᱛᱤᱨᱤᱥᱮ ᱡᱩᱱ ᱦᱩᱞ ᱢᱟᱦᱟ ᱟᱨ ᱯᱟᱛᱟ ᱟᱴ ᱨᱮ ᱨᱤᱜᱷᱤᱲ ᱯᱟᱛᱟ ᱦᱩᱭᱩᱜ ᱛᱟᱞᱮᱭᱟ